ᱦᱮᱸ ᱱᱤᱡᱮᱨᱟᱜ ᱩᱯᱨᱩᱢ ᱫᱚ ᱡᱟᱦᱟᱸ ᱫᱚ ᱵᱮᱵᱽᱥᱟ ᱠᱷᱚᱱᱟᱜ ᱡᱟᱦᱟᱸ ᱩᱛᱱᱟᱹᱣ ᱜᱚᱲᱚ ᱮᱢ ᱟᱠᱟᱫᱟᱭ ᱢᱟᱱᱮ ᱡᱟᱦᱟᱸ ᱤᱭᱩᱴᱤᱭᱩᱵᱽ ᱨᱮ ᱡᱟᱦᱟᱸ ᱢᱤᱫᱴᱮᱱ ᱡᱟᱦᱟᱸ ᱵᱷᱤᱰᱤᱭᱳ ᱠᱚᱨᱟᱣ ᱠᱟᱛᱮᱜ ᱤᱧᱤᱧ ᱠᱚᱨᱟᱣ ᱠᱟᱫᱟ ᱚᱱᱟ ᱨᱮᱫᱚ ᱵᱚᱦᱩ ᱠᱤᱪᱷᱩ ᱵᱤᱨ ᱵᱩᱨᱩ ᱨᱮᱱᱟᱜ ᱪᱮᱬᱮ ᱪᱤᱯᱲᱤ ᱠᱚᱨᱮᱱᱟᱜ ᱮᱸ ᱟᱨ ᱢᱤᱦᱩ ᱰᱟᱹᱝᱨᱤ ᱠᱚᱨᱮᱱᱟᱜ ᱨᱟᱜ ᱴᱟᱜ ᱠᱚ ᱤᱧᱤᱧ ᱟᱯᱞᱳᱰ ᱟᱠᱟᱫᱟ ᱤᱭᱩᱴᱤᱭᱩᱵᱽ ᱨᱮ ᱚᱱᱟᱨᱮ ᱟᱯᱞᱳᱰ ᱠᱟᱛᱮᱜ ᱤᱧ ᱥᱳᱥᱟᱞ ᱢᱤᱰᱤᱭᱟᱨᱮ ᱡᱷᱚᱛᱚ ᱞᱤᱝᱠ ᱥᱮᱭᱟᱨ ᱚᱸᱰᱮᱧ ᱮᱢ ᱟᱠᱟᱫᱟ ᱚᱸᱰᱮ ᱠᱷᱚᱱᱟᱜ ᱞᱤᱝᱠ ᱮᱜ ᱛᱤᱧᱟᱹᱠᱚ ᱟᱨ ᱥᱮᱭᱟᱨ ᱠᱚ ᱠᱚᱨᱟᱣ ᱠᱟᱜ ᱛᱤᱧᱟᱹ ᱛᱟᱦᱞᱮ ᱚᱸᱰᱮ ᱠᱷᱚᱱᱦᱚᱸ ᱤᱧᱟᱹᱝ ᱵᱷᱤᱭᱩᱡᱽ ᱵᱷᱟᱜᱮ ᱜᱮ ᱦᱩᱭ ᱠᱟᱱᱟ ᱟᱨ ᱤᱭᱩᱴᱤᱭᱩᱵᱟᱨ ᱢᱟᱫᱽᱫᱷᱚᱢ ᱛᱮ ᱟᱹᱰᱤ ᱠᱤᱪᱷᱩ ᱱᱚᱰᱮ ᱠᱚ ᱦᱤᱡᱩᱜ ᱠᱟᱱ ᱛᱤᱧᱟᱹ ᱠᱚ ᱯᱷᱳᱱᱟᱹᱧ ᱠᱟᱱᱟ ᱵᱟ ᱤᱧᱠᱚ ᱢᱤᱛᱟᱹᱧ ᱠᱟᱱᱟ ᱵᱟ ᱮᱸ ᱡᱮ ᱱᱚᱣᱟ ᱟᱞᱮᱭᱟᱜ ᱠᱚᱨᱟᱣ ᱠᱟᱛᱟᱞᱮᱢ ᱵᱟ ᱚᱱᱠᱟ ᱠᱚᱨᱟᱣ ᱠᱟᱛᱟᱞᱮᱢ ᱛᱟᱦᱞᱮ ᱱᱚᱣᱟ ᱠᱷᱚᱱ ᱦᱚᱸ ᱤᱧᱟᱹᱝ ᱮᱸ ᱵᱮᱵᱽᱥᱟ ᱫᱚ ᱟᱹᱰᱤ ᱡᱳᱨ ᱜᱮ ᱯᱟᱥᱱᱟᱣ ᱟᱠᱟᱱᱟ